ᱠᱷᱮᱞᱳᱰ ᱥᱮ ᱵᱚᱞ ᱜᱟᱛᱮᱜ ᱱᱤᱭᱟᱹ ᱫᱚ ᱟᱹᱰᱤ ᱱᱟᱯᱟᱭ ᱡᱤᱱᱤᱥ ᱠᱟᱱᱟ ᱟᱨ ᱱᱤᱭᱟᱹ ᱡᱚᱫᱤ ᱯᱨᱚᱛᱤᱫᱤᱱ ᱱᱤᱭᱚᱢ ᱠᱚᱨᱮᱢ ᱠᱚᱨᱟᱣ ᱞᱮᱠᱷᱟᱱ ᱟᱢᱟᱜ ᱦᱚᱲᱢᱚ ᱨᱮᱭᱟᱜ ᱚᱥᱩᱵᱤᱫᱷᱟ ᱥᱮ ᱮᱴᱠᱮᱴᱚᱲᱮ ᱛᱷᱚᱲᱟ ᱠᱚᱢᱚᱜ ᱛᱟᱢᱟ ᱥᱮ ᱢᱚᱱ ᱫᱤᱠ ᱫᱤᱭᱮ ᱦᱚᱸ ᱛᱷᱚᱲᱟ ᱥᱟᱯᱟᱢ ᱵᱩᱡᱷᱟᱹᱣᱟ ᱚᱱᱟ ᱠᱷᱟᱛᱤᱨ ᱛᱤᱧ ᱢᱮᱱ ᱮᱫᱟ ᱥᱟᱱᱟᱢ ᱦᱚᱲ ᱱᱤᱭᱚᱢ ᱠᱚᱨᱮ ᱟᱭᱩᱵ ᱥᱚᱢᱚᱭ ᱟᱫᱷ ᱜᱷᱚᱱᱴᱟ ᱵᱚ ᱠᱷᱮᱞᱳᱰᱟ ᱟᱨ ᱵᱤᱥᱮᱥ ᱠᱚᱨᱮ ᱡᱟᱦᱟᱸᱭ ᱠᱚ ᱠᱟᱹᱴᱤᱡ ᱜᱤᱫᱽᱨᱟᱹ ᱦᱮᱱᱟᱜ ᱠᱚᱣᱟ ᱩᱢᱮᱹᱨ ᱠᱚᱢ ᱜᱮᱛᱟ ᱠᱚᱣᱟ ᱩᱱᱠᱩ ᱫᱚ ᱯᱨᱚᱛᱤᱫᱤᱱ ᱡᱚᱫᱤ ᱮᱱᱮᱡ ᱠᱷᱟᱡ ᱠᱚ ᱫᱟᱹᱲ ᱵᱟᱲᱟᱭ ᱠᱷᱟᱡ ᱠᱚ ᱟᱠᱚᱣᱟᱜ ᱦᱚᱲᱢᱚ ᱵᱤᱠᱟᱥ ᱥᱮ ᱢᱟᱱᱥᱤᱠ ᱵᱤᱠᱟᱥ ᱱᱤᱭᱟᱹ ᱫᱚ ᱟᱹᱰᱤ ᱢᱚᱸᱡᱽ ᱥᱮ ᱱᱟᱯᱟᱭ ᱛᱮ ᱦᱳᱭᱳᱜᱼᱟ ᱟᱨ ᱤᱱᱟᱹ ᱠᱷᱟᱹᱛᱤᱨ ᱛᱮᱜᱮ ᱥᱩᱥᱛᱷᱚ ᱢᱟᱱᱩᱥ ᱥᱮ ᱥᱩᱥᱛᱷᱚ ᱦᱚᱲ ᱵᱚ ᱛᱮᱭᱟᱨ ᱫᱟᱲᱮᱹᱭᱟᱜᱼᱟ